ᱦᱮᱸ ᱦᱮᱞᱳ ᱢᱮᱱᱫᱤᱧ ᱜᱚᱢᱠᱮ ᱟᱢ ᱜᱮᱥᱮ ᱥᱟᱲᱮᱥᱤᱭᱟᱹ ᱜᱚᱢᱠᱮᱛᱚ ᱚᱸᱻ ᱟᱪᱪᱷᱟ ᱟᱪᱪᱷᱟ ᱱᱮᱥ ᱟᱵᱳ ᱱᱚᱣᱟ ᱯᱚᱪᱷᱤᱢ ᱵᱟᱝᱞᱟ ᱨᱮᱭᱟ ᱟᱵᱚᱦᱟᱣᱟ ᱞᱟᱹᱭ ᱛᱮ ᱠᱟᱹᱴᱤᱡ ᱵᱟᱲᱟᱭ ᱥᱟᱱᱟᱧ ᱠᱟᱱ ᱛᱟᱦᱮᱱᱟ ᱟᱨ ᱠᱤ ᱚᱸᱻ ᱟᱪᱪᱷᱟ ᱟᱪᱪᱷᱟ ᱟᱨ ᱫᱟᱜ ᱫᱤᱱ ᱠᱷᱟᱹᱡ ᱫᱚ ᱫᱟᱜ ᱨᱮᱭᱟ ᱟᱵᱚᱦᱟᱣᱟ ᱱᱤᱛᱚᱜ ᱪᱮᱫ ᱞᱮᱠᱟ ᱦᱮᱱᱟ ᱟᱠᱟᱫᱟ ᱚᱸᱻ ᱪᱮᱫ ᱫᱟᱜ ᱥᱮᱢᱩᱝ ᱜᱮ ᱥᱮ ᱚᱱᱟ ᱥᱟᱶᱛᱮ ᱢᱟᱱᱮ ᱜᱷᱩᱨᱱᱤ ᱡᱷᱚᱲ ᱨᱮᱱᱟ ᱦᱚᱸ ᱢᱟᱱᱮ ᱢᱮᱱᱟᱜ ᱟᱠᱟᱫᱟ ᱟᱨ ᱪᱮᱫ ᱦᱩᱭᱩᱜ ᱨᱮᱱᱟ ᱥᱚᱢᱵᱷᱚᱵᱚᱱᱟ

ᱚᱸᱻ ᱟᱪᱪᱷᱟ ᱟᱪᱪᱷᱟ ᱥᱤᱛᱩᱝ ᱢᱟ ᱦᱟᱜ ᱚᱱᱠᱟ ᱵᱟᱝ ᱮᱢ ᱞᱟᱹᱭ ᱠᱮᱫ ᱥᱮ ᱪᱮᱫ ᱚᱸᱻ ᱟᱪᱪᱷᱟ ᱟᱪᱪᱷᱟ

ᱢᱮᱱᱠᱷᱟᱱ ᱫᱟᱜ ᱡᱚᱫᱤ ᱚᱱᱠᱟ ᱛᱟᱦᱮᱱᱟ ᱛᱟᱦᱚᱞᱮ ᱪᱟᱥ ᱟᱵᱟᱫ ᱠᱚᱦᱟᱜ ᱠᱟᱹᱴᱤᱡ ᱫᱚ ᱪᱮᱫ ᱞᱮᱠᱟ ᱦᱩᱭ ᱫᱟᱲᱮ ᱟᱛᱟᱣ ᱵᱚᱱᱟ ᱦᱟᱜ

ᱟᱪᱪᱷᱟ ᱟᱪᱪᱷᱟ ᱟᱫᱚ ᱴᱟᱦᱚᱞᱮ ᱩᱱᱟ ᱠᱩᱜᱤ ᱵᱟᱲᱟᱭ ᱨᱮᱭᱟᱜ ᱛᱟᱦᱮᱸ ᱠᱟᱱᱟ ᱚᱱᱟ ᱚᱱᱟ ᱵᱟᱫ ᱠᱟᱛᱮ ᱫᱚ ᱟᱨ ᱮᱴᱟᱜᱼᱟᱜ ᱠᱤᱪᱷᱩ ᱫᱚ ᱵᱟᱲᱟᱭ ᱨᱮᱭᱟ ᱢᱟᱱᱮ ᱚᱱᱠᱟᱱᱟᱜ ᱥᱚᱢᱚᱥᱥᱟ ᱛᱚ ᱵᱟᱝ ᱦᱩᱭ ᱫᱟᱲᱮᱜᱼᱟ ᱥᱮ ᱡᱟᱦᱟ ᱱᱟᱜ ᱚᱱᱠᱟᱱᱟᱜ ᱯᱚᱦᱟ ᱯᱟᱞᱮᱱ ᱦᱤᱡᱩᱜ ᱨᱮᱭᱟᱜ ᱚᱸᱻ ᱟᱪᱪᱷᱟ ᱟᱪᱪᱷᱟ

ᱦᱮᱸ ᱢᱟ ᱛᱟᱦᱚᱞᱮ ᱴᱷᱤᱠᱟᱹᱱ ᱜᱮᱭᱟ ᱚᱱᱟᱜᱮ ᱵᱟᱲᱟᱭ ᱨᱮᱭᱟ ᱛᱟᱦᱮᱸ ᱠᱟᱱᱟ ᱟᱨ ᱪᱮᱫ ᱦᱳᱭ ᱛᱚ